ᱦᱮᱸ ᱵᱟᱰᱟᱭ ᱜᱮᱭᱟ ᱱᱚᱣᱟ ᱵᱷᱟᱨᱚᱛ ᱫᱤᱥᱚᱢ ᱯᱟᱹᱦᱤᱞ ᱫᱚ ᱚᱼᱥᱟᱫᱷᱤᱱ ᱜᱮ ᱛᱟᱦᱮᱠᱟᱱᱟ ᱩᱱ ᱥᱚᱢᱚᱭ ᱫᱚ ᱱᱟᱱᱟ ᱨᱚᱠᱚᱢ ᱫᱤᱥᱚᱢ ᱠᱷᱚᱱ ᱵᱷᱟᱨᱚᱛ ᱫᱤᱥᱚᱢ ᱛᱮ ᱨᱟᱡᱽ ᱠᱤᱭᱟᱹ ᱠᱚ ᱪᱟᱞᱟᱣ ᱞᱮᱫᱟ ᱚᱱᱟ ᱢᱚᱫᱽᱫᱷᱮ ᱨᱮ ᱢᱤᱫᱴᱮᱱ ᱫᱚ ᱦᱩᱭᱩᱜ ᱠᱟᱱᱟ ᱠᱩ ᱢᱳᱜᱷᱳᱞ ᱥᱚᱢᱨᱟᱡᱽ ᱱᱩᱠᱩ ᱢᱳᱜᱷᱳᱞ ᱡᱮᱴᱟ ᱵᱷᱟᱨᱚᱛ ᱫᱤᱥᱚᱢ ᱨᱮ ᱨᱟᱡᱽ ᱠᱚ ᱪᱟᱞᱟᱣᱮᱫ ᱠᱟᱱ ᱛᱟᱦᱮᱱᱟ ᱩᱱᱠᱩ ᱫᱚ ᱩᱱᱠᱩ ᱢᱚᱫᱽᱫᱷᱮ ᱨᱮᱫᱚ ᱵᱤᱥᱮᱥ ᱠᱟᱭᱛᱮ ᱧᱩᱛᱩᱢ ᱫᱚ ᱵᱟᱵᱟ ᱵᱟᱵᱚᱨ ᱟᱠᱵᱚᱨ ᱦᱩᱢᱟᱭᱩᱱ ᱡᱟᱦᱟᱝᱜᱤᱨ ᱦᱮᱸ ᱥᱤᱨᱟᱡᱳᱫᱽᱫᱳᱞᱞᱟ ᱩᱱᱠᱩ ᱯᱨᱟᱭ ᱟᱭᱢᱟ ᱵᱚᱪᱷᱚᱨ ᱱᱚᱣᱟ ᱵᱷᱟᱨᱚᱛ ᱫᱤᱥᱚᱢ ᱨᱮ ᱥᱟᱥᱚᱱ ᱠᱚ ᱪᱟᱞᱟᱣ ᱞᱮᱫᱟ ᱟᱨ ᱩᱱᱠᱩ ᱫᱚ ᱱᱚᱣᱟ ᱫᱤᱥᱚᱢ ᱨᱮᱱ ᱦᱚᱲ ᱫᱚ ᱵᱟᱝᱠᱚ ᱛᱟᱦᱮᱠᱟᱱᱟ ᱟᱨ ᱟᱠᱩᱣᱟᱜ ᱞᱮᱠᱟᱛᱮ ᱱᱚᱣᱟ ᱫᱤᱥᱚᱢ ᱠᱚ ᱪᱟᱞᱟᱣᱮᱫ ᱛᱟᱦᱮᱱᱟ ᱛᱟᱯᱚᱨ ᱩᱱ ᱤᱱᱟᱹ ᱛᱟᱭᱚᱢ ᱤᱱᱟᱹ ᱛᱟᱭᱚᱢ ᱠᱩ ᱩᱱᱠᱩ ᱠᱚᱴᱷᱮᱡ ᱠᱷᱚᱡ ᱠᱚ ᱞᱟᱜᱟ ᱦᱮᱡ ᱦᱚᱪᱚᱭᱱᱟ ᱤᱝᱨᱮᱹᱡᱽ ᱤᱝᱨᱮᱹᱡᱽ ᱠᱚ ᱦᱮᱡᱼᱮᱱᱟ ᱩᱱ ᱥᱚᱢᱚᱭ ᱩᱱᱠᱩ ᱦᱚᱸ ᱱᱚᱣᱟ ᱵᱷᱟᱨᱚᱛ ᱫᱤᱥᱚᱢ ᱯᱨᱟᱭ ᱫᱩ ᱥᱚ ᱵᱚᱪᱷᱚᱨ ᱫᱷᱟᱹᱵᱤᱡ ᱠᱚ ᱪᱟᱞᱟᱣ ᱞᱮᱫᱟ ᱛᱚ ᱩᱱᱠᱩ ᱢᱳᱜᱷᱳᱞ ᱥᱚᱢᱨᱟᱴ ᱴᱷᱮᱡ ᱠᱷᱚᱡ ᱞᱟᱜᱟ ᱨᱮᱡ ᱠᱟᱛᱮ ᱤᱝᱨᱮᱹᱡᱽ ᱠᱚ ᱪᱟᱞᱟᱣ ᱞᱮᱫᱟ ᱛᱚ ᱩᱱᱠᱩ ᱩᱱᱠᱩ ᱵᱷᱟᱨᱚᱛ ᱫᱤᱥᱚᱢ ᱨᱮᱱ ᱦᱚᱲ ᱠᱚ ᱴᱷᱮᱱ ᱵᱷᱟᱜᱮ ᱱᱟᱦᱟᱪᱟᱨ ᱠᱩ ᱪᱟᱞᱟᱣ ᱞᱮᱫᱟ ᱡᱮᱢᱚᱱ ᱟᱭᱢᱟ ᱨᱚᱠᱚᱢ ᱤᱭᱟᱹ ᱡᱮᱢᱚᱱ ᱱᱤᱡᱮᱨᱟᱜ ᱡᱩᱢᱤ ᱨᱮ ᱩᱱᱠᱩ ᱱᱤᱡᱮ ᱜᱮᱠᱚ ᱠᱷᱟᱴᱟᱣᱮᱫ ᱠᱚᱣᱟ ᱵᱟᱫᱽᱫᱷᱚᱛᱟ ᱢᱩᱞᱚᱠ ᱱᱤᱞ ᱪᱟᱥ ᱦᱚᱪᱚᱭᱮᱫ ᱠᱚ ᱛᱟᱦᱮᱱᱟᱠᱚ ᱡᱚᱢᱟᱜ ᱵᱟᱝ ᱛᱟᱦᱮᱱ ᱨᱮᱦᱚᱸ ᱦᱳᱲᱳ ᱪᱟᱥ ᱵᱟᱝ ᱠᱟᱛᱮ ᱩᱱᱠᱩ ᱱᱤᱞ ᱪᱟᱥ ᱦᱚᱪᱚᱭᱮᱫ ᱠᱚ ᱛᱟᱦᱮᱱᱟ ᱟᱨ ᱩᱱᱠᱩ ᱫᱚ ᱚᱱᱟ ᱟᱠᱚᱣᱟᱜ ᱫᱤᱥᱚᱢ ᱨᱮ ᱤᱫᱤ ᱠᱟᱛᱮ ᱞᱟᱵᱽ ᱠᱚ ᱩᱴᱷᱟᱹᱣᱮᱫ ᱠᱟᱱ ᱛᱟᱦᱮᱱᱟ ᱟᱹᱠᱷᱨᱤᱧ ᱠᱟᱛᱮ ᱟᱨ ᱟᱵᱚ ᱫᱤᱥᱚᱢ ᱨᱮᱱ ᱫᱚ ᱨᱮᱸᱜᱮᱡ ᱛᱮ ᱠᱚ ᱫᱚᱦᱚᱭᱮᱫ ᱠᱚ ᱛᱟᱦᱮᱱᱟ ᱛᱟᱨᱯᱚᱨ ᱵᱤᱵᱷᱤᱱᱱᱚ ᱨᱚᱠᱚᱢ ᱱᱟᱦᱟᱪᱟᱨ ᱠᱚ ᱪᱟᱞᱟᱣᱮᱫ ᱠᱟᱱ ᱛᱟᱦᱮᱱᱟ ᱡᱮᱢᱚᱱ ᱱᱤᱡᱮᱨᱟᱜ ᱟᱛᱳ ᱨᱮ ᱟᱢ ᱱᱤᱡᱮᱨ ᱢᱚᱛᱚ ᱵᱟᱢ ᱪᱟᱞᱟᱣ ᱫᱟᱲᱮᱜᱼᱟ ᱥᱚᱲᱚᱠ ᱨᱮᱱᱟᱜ ᱵᱷᱟᱲᱟᱭ ᱠᱚᱭ ᱢᱮᱭᱟ ᱰᱟᱦᱟᱨ ᱨᱮᱱᱟᱜ ᱛᱟᱯᱚᱨ ᱟᱢᱟᱜ ᱚᱲᱟᱜ ᱨᱮᱱᱟᱜ ᱠᱚᱨ ᱠᱚᱭ ᱢᱮᱭᱟ ᱠᱚᱨᱮᱭ ᱠᱚᱭ ᱢᱮᱭᱟ ᱨᱮᱱᱟᱜ ᱠᱚᱨᱮᱭ ᱠᱚᱭ ᱢᱮᱭᱟ ᱟᱭᱢᱟ ᱚᱠᱚᱢ ᱱᱟᱦᱟᱪᱟᱨ ᱪᱟᱞᱟᱣ ᱟᱠᱟᱫᱟᱠᱚ ᱛᱚ ᱤᱱᱟᱹ ᱛᱟᱭᱚᱢ ᱚᱱᱟ ᱫᱚ ᱚᱱᱟ ᱵᱤᱨᱩᱫᱽ ᱨᱮ ᱛᱟᱭᱚᱢ ᱛᱮ ᱞᱟᱦᱟ ᱛᱮᱫᱚ ᱦᱚᱲ ᱟᱵᱚ ᱵᱷᱟᱨᱚᱛ ᱫᱤᱥᱚᱢ ᱨᱮᱱ ᱦᱚᱲ ᱫᱚ ᱟᱹᱰᱤ ᱩᱱᱟᱹᱜ ᱥᱤᱠᱠᱷᱤᱛᱚ ᱵᱟᱠᱚ ᱛᱟᱦᱮᱠᱟᱱ ᱛᱮ ᱵᱟᱠᱚ ᱟᱱᱫᱳᱞᱚᱱ ᱠᱟᱱ ᱛᱟᱦᱮᱱᱟ ᱛᱟᱯᱚᱨ ᱵᱟᱹᱭ ᱵᱟᱹᱭ ᱛᱮ ᱡᱮᱢᱚᱱ ᱵᱤᱱᱚᱭ ᱵᱟᱫᱚᱞ ᱫᱤᱱᱮᱥ ᱥᱩᱨᱡᱚ ᱥᱮᱱ ᱛᱟᱯᱚᱨ ᱩᱱᱠᱩ ᱢᱚᱦᱟᱛᱢᱟ ᱜᱟᱱᱫᱷᱤ ᱛᱟᱯᱚᱨ ᱨᱚᱵᱤᱱᱫᱨᱚᱱᱟᱛᱷ ᱴᱷᱟᱠᱩᱨ ᱩᱱᱠᱩ ᱠᱚ ᱫᱟᱨᱟᱭ ᱛᱮ ᱟᱨᱦᱚᱸ ᱡᱮᱢᱚᱱ ᱦᱚᱲ ᱟᱵᱩ ᱥᱟᱱᱛᱟᱲ ᱨᱮᱱ ᱢᱮᱱᱟᱜ ᱠᱚᱣᱟ ᱡᱮᱢᱚᱱ ᱥᱤᱫᱩ ᱠᱟᱹᱱᱦᱩ ᱵᱤᱨᱥᱟ ᱢᱩᱱᱰᱟ ᱛᱤᱞᱠᱟᱹ ᱢᱟᱹᱡᱷᱤ ᱛᱟᱠᱚ ᱠᱚ ᱩᱱᱠᱩ ᱠᱩ ᱥᱤᱠᱠᱷᱤᱛᱚᱭᱮᱱ ᱛᱟᱭᱚᱢ ᱩᱱᱠᱩ ᱵᱷᱟᱨᱚᱛ ᱫᱤᱥᱚᱢ ᱩᱱᱠᱩ ᱨᱚᱯᱷᱟᱭ ᱞᱟᱹᱜᱤᱫ ᱩᱱᱠᱩ ᱴᱷᱮᱱ ᱟᱱᱫᱳᱞᱚᱱ ᱠᱚ ᱮᱦᱚᱵ ᱠᱮᱫᱟ ᱡᱮᱢᱚᱱ ᱟᱴᱷᱨᱚ ᱥᱟᱛᱟᱱᱱᱚ ᱟᱴᱷᱨᱚ ᱥᱚ ᱵᱟᱦᱟᱱᱱᱚ ᱥᱟᱞ ᱨᱮ ᱥᱤᱫᱩ ᱠᱟᱹᱱᱦᱩ ᱥᱤᱫᱩ ᱠᱟᱹᱱᱦᱩ ᱯᱷᱩᱞᱳ ᱡᱷᱟᱱᱚ ᱛᱟᱠᱚ ᱠᱚ ᱯᱨᱟᱭ ᱛᱤᱨᱤᱥ ᱦᱟᱡᱟᱨ ᱦᱚᱲ ᱠᱚ ᱡᱟᱣᱨᱟ ᱞᱮᱫ ᱠᱚᱣᱟ ᱵᱷᱟᱜᱽᱱᱟᱰᱤᱦᱤ ᱵᱷᱚᱜᱽᱱᱟᱰᱤᱦᱤ ᱢᱟᱴᱷ ᱨᱮ ᱚᱸᱰᱮ ᱡᱟᱣᱨᱟ ᱠᱟᱛᱮ ᱩᱱᱠᱩ ᱱᱤᱡᱮᱨᱮᱱ ᱵᱟᱱᱫᱩᱠ ᱱᱤᱭᱟᱹ ᱵᱟᱱᱫᱩᱠ ᱱᱤᱭᱟᱹ ᱥᱮᱱᱟ ᱥᱮᱱᱟ ᱵᱤᱨᱩᱫᱽ ᱨᱮ ᱱᱩᱠᱩ ᱛᱤᱨ ᱫᱷᱚᱱᱩᱠ ᱛᱟᱯᱚᱨ ᱠᱟᱹᱪᱤ ᱦᱮᱸ ᱛᱟᱯᱚᱨ ᱴᱮᱸᱜᱚᱡ ᱱᱤᱭᱮ ᱛᱮᱠᱚ ᱞᱟᱹᱲᱦᱟᱹᱭ ᱞᱮᱱᱟ ᱩᱱ ᱥᱚᱢᱚᱭ ᱟᱵᱚ ᱵᱷᱟᱨᱚᱛ ᱨᱮᱱ ᱯᱨᱟᱭ ᱛᱤᱨᱤᱥ ᱦᱟᱡᱟᱨ ᱦᱚᱲ ᱠᱚ ᱜᱚᱡ ᱦᱚᱪᱚ ᱞᱮᱱᱟ ᱟᱨ ᱛᱟᱭᱚᱢ ᱛᱮ ᱥᱤᱫᱩ ᱠᱟᱹᱱᱦᱩ ᱛᱟᱹᱠᱤᱱ ᱠᱚ ᱯᱟᱹᱥᱤ ᱠᱮᱫ ᱠᱤᱱᱟᱹ ᱛᱟᱣ ᱱᱤᱛᱳᱜ ᱦᱚᱸ ᱵᱟᱠᱚ ᱟᱲᱟᱜ ᱜᱤᱰᱤ ᱞᱮᱫᱟ ᱛᱟᱭᱚᱢ ᱛᱮ ᱤᱱᱟᱹ ᱛᱟᱭᱚᱢ ᱛᱮ ᱟᱴᱷᱨᱚ ᱥᱚ ᱥᱟᱛᱟᱱᱱᱚ ᱥᱟᱞ ᱨᱮ ᱥᱤᱯᱟᱦᱤ ᱵᱤᱫᱽᱨᱳᱦᱚ ᱢᱚᱝᱜᱚᱞ ᱯᱟᱱᱰᱮ ᱟᱵᱚ ᱵᱷᱟᱨᱚᱛ ᱫᱤᱥᱚᱢ ᱨᱮᱱ ᱩᱱᱠᱩ ᱠᱚ ᱩᱱᱤᱭᱟᱜ ᱱᱮᱛᱨᱤᱛᱚ ᱛᱮ ᱛᱟᱭᱚᱢ ᱛᱮ ᱩᱱᱠᱩ ᱠᱚ ᱟᱱᱫᱳᱞᱚᱱ ᱠᱮᱫᱟ ᱚᱱᱟ ᱫᱚ ᱟᱹᱰᱤ ᱵᱤᱦᱟᱨ ᱡᱷᱟᱲᱠᱷᱚᱱᱰ ᱯᱚᱥᱪᱤᱢ ᱵᱚᱝᱜᱚ ᱚᱱᱟ ᱠᱚ ᱩᱱᱠᱩ ᱡᱟᱭᱜᱟ ᱨᱮᱠᱚ ᱟᱱᱫᱳᱞᱚᱱ ᱠᱮᱫᱟ ᱛᱟᱭᱚᱢᱛᱮ ᱵᱤᱨᱟᱴ ᱟᱠᱟᱨ ᱛᱮᱠᱚ ᱟᱱᱫᱳᱞᱚᱱ ᱠᱮᱫᱟ ᱛᱟᱯᱚᱨ ᱱᱤᱠᱟᱛᱮ ᱚᱱᱠᱟ ᱞᱮᱠᱟᱛᱮ ᱤᱝᱨᱮᱹᱡᱽ ᱦᱚᱸᱠᱚ ᱵᱩᱡᱷᱟᱹᱣ ᱧᱟᱢ ᱠᱮᱫᱟ ᱡᱮ ᱱᱤᱛᱚᱜ ᱫᱚ ᱵᱷᱟᱨᱚᱛ ᱫᱤᱥᱚᱢ ᱨᱮᱱ ᱦᱚᱲ ᱠᱚᱫᱚ ᱵᱷᱟᱹᱜᱤ ᱠᱚ ᱥᱚᱡᱟᱜᱽ ᱟᱠᱟᱱᱟ ᱟᱨ ᱤᱱᱟᱹ ᱛᱟᱭᱚᱢ ᱛᱟᱭᱚᱢ ᱛᱮ ᱟᱨᱦᱚᱸ ᱟᱵᱚᱭᱤᱡ ᱵᱩᱫᱽᱫᱷᱤ ᱡᱤᱵᱤ ᱦᱚᱲ ᱠᱩ ᱥᱤᱠᱠᱷᱤᱛᱚᱭ ᱱᱟᱠᱩ ᱢᱚᱦᱟᱛᱢᱟ ᱜᱟᱱᱫᱷᱤ ᱛᱟᱠᱚ ᱥᱩᱵᱷᱟᱥ ᱪᱚᱱᱫᱨᱚ ᱵᱚᱥᱩ

ᱛᱟᱭᱚᱢ ᱛᱮ ᱩᱱᱠᱩ ᱠᱚ ᱟᱱᱫᱳᱞᱚᱱ ᱠᱮᱫᱟ ᱡᱮᱢᱚᱱ ᱵᱷᱟᱨᱚᱛ ᱪᱷᱟᱲᱳ ᱟᱱᱫᱳᱞᱚᱱ ᱢᱚᱦᱟᱛᱢᱟ ᱜᱟᱱᱫᱷᱤᱭᱟᱜ ᱛᱟᱯᱚᱨ ᱚᱱᱠᱟ ᱚᱱᱠᱟ ᱛᱮ ᱩᱱᱤᱥ ᱥᱚ ᱥᱟᱛᱪᱚᱞᱞᱤᱥ ᱥᱟᱞ ᱨᱮ ᱯᱚᱸᱫᱽᱨᱚᱭ ᱟᱜᱚᱥᱴ ᱨᱮ ᱟᱫᱚ ᱠᱚ ᱤᱝᱨᱮᱹᱡᱽ ᱥᱟᱥᱚᱱ ᱠᱷᱚᱱ ᱵᱷᱟᱨᱚᱛ ᱥᱟᱫᱷᱤᱱᱮᱱᱟ ᱩᱱᱠᱩ ᱟᱵᱚᱣᱟᱜ ᱫᱤᱥᱚᱢ ᱟᱵᱚ ᱴᱷᱮᱡ ᱠᱚ ᱡᱤᱢᱟᱹ ᱦᱚᱴᱚ ᱠᱟᱫᱟ ᱩᱱᱤᱥ ᱥᱚ ᱥᱟᱛᱪᱚᱞᱞᱤᱥ ᱥᱟᱞ ᱨᱮᱱᱟᱜ ᱯᱚᱸᱫᱽᱨᱚᱭ ᱟᱜᱚᱥᱴ ᱨᱮ ᱟᱫᱚ ᱱᱚᱝᱠᱟ ᱞᱮᱠᱟᱛᱮ ᱵᱷᱟᱨᱚᱛ ᱫᱚ ᱥᱟᱫᱷᱤᱱᱟᱠᱟᱱᱟ ᱟᱨ ᱱᱤᱛᱳᱜ ᱦᱚᱸ ᱟᱵᱚ ᱦᱚᱲ ᱠᱚᱫᱚ ᱜᱩᱱ ᱨᱮᱦᱚᱸ ᱱᱤᱠᱚᱜ ᱦᱚᱸ ᱵᱟᱵᱚᱱ ᱥᱟᱫᱷᱤᱱᱟᱠᱟᱱ ᱞᱮᱠᱟ ᱟ ᱵᱩ ᱱᱚᱣᱟ ᱞᱟᱹᱜᱤᱫ ᱛᱮ ᱞᱟᱹᱲᱦᱟᱹᱭ ᱦᱩᱭᱩᱜ ᱛᱟᱵᱚᱱᱟ ᱡᱮᱢᱚᱱ ᱵᱨᱟᱦᱢᱚᱱ ᱠᱚ ᱥᱮ ᱮᱴᱟᱜ ᱮᱴᱟᱜ ᱡᱟᱹᱛᱤ ᱠᱚ ᱱᱤᱛᱳᱜ ᱠᱚ ᱪᱮᱫᱞᱮᱠᱟ ᱨᱮ ᱠᱩ ᱟᱵᱩ ᱩᱯᱚᱨ ᱨᱮ ᱚᱛᱛᱟᱪᱟᱨ ᱠᱚ ᱪᱟᱞᱟᱣ ᱫᱟ ᱵᱤᱵᱷᱤᱱᱱᱚ ᱨᱚᱠᱚᱢ ᱫᱤᱠ ᱫᱤᱭᱮ ᱱᱤᱛᱳᱜ ᱦᱚᱸ ᱞᱤᱪᱟᱹᱲ ᱠᱚ ᱢᱚᱱᱮᱭᱮᱫ ᱵᱚᱱᱟ ᱛᱚ ᱚᱱᱟ ᱠᱷᱟᱹᱛᱤᱨ ᱛᱮ ᱟᱵᱚ ᱡᱮᱱᱚ ᱵᱚᱱ ᱡᱮᱢᱚᱱ ᱥᱚᱡᱟᱜᱽ ᱵᱚᱱ ᱛᱟᱦᱮᱱ ᱟᱨ ᱱᱩᱠᱩ ᱠᱚ ᱴᱷᱮᱡ ᱠᱷᱚᱡ ᱦᱚᱸ ᱵᱟᱧᱪᱟᱣ ᱵᱚᱱ ᱛᱟᱦᱮᱱ ᱵᱤᱵᱷᱤᱱᱱᱚ ᱨᱚᱠᱚᱢ ᱠᱚ ᱴᱷᱚᱠᱮᱫ ᱵᱚᱱᱟ ᱛᱚ ᱚᱱᱟ ᱦᱚᱸ ᱡᱮᱢᱚᱱ ᱵᱟᱵᱚᱱ ᱴᱷᱚᱠ ᱦᱚᱪᱚᱜ ᱚᱱᱟ ᱠᱷᱟᱹᱛᱤᱨ ᱛᱮᱧ ᱢᱮᱱᱟ ᱱᱤᱭᱟᱹ ᱜᱮ ᱥᱚᱡᱟᱜᱽ ᱵᱚᱱ ᱛᱟᱦᱮᱱ ᱟᱨ ᱥᱤᱠᱠᱷᱤᱛᱚᱜ ᱵᱚᱱ ᱟᱵᱚ ᱥᱚᱢᱟᱡ ᱥᱟᱛᱮᱜ ᱜᱮᱵᱚᱱ ᱪᱟᱞᱟᱣ ᱫᱟᱲᱮᱜ ᱡᱮᱢᱚᱱ ᱥᱤᱠᱠᱷᱤᱛᱚ ᱠᱟᱛᱮ ᱟᱵᱚ ᱥᱟᱱᱛᱟᱲ ᱯᱟᱹᱨᱥᱤ ᱦᱚᱸᱵᱚᱱ ᱞᱟᱦᱟ ᱤᱫᱤᱢᱟ ᱚᱱᱟ ᱚᱱᱠᱟ ᱞᱮᱠᱟᱛᱮ ᱟᱵᱚ ᱡᱮᱱᱚ ᱵᱚᱱ ᱞᱟᱦᱟᱱᱛᱚᱜ ᱢᱟ